ᱦᱮᱸ ᱢᱮᱱᱫᱟᱹᱧ ᱠᱤ ᱰᱟᱠᱛᱟᱨ ᱨᱮᱢ ᱢᱮᱱᱮᱫᱟ ᱢᱮᱱᱮᱫᱟᱹᱧ ᱱᱤᱛᱚᱜᱮᱢ ᱦᱮᱡ ᱫᱟᱲᱮᱭᱟᱜᱼᱟ ᱵᱟ ᱚᱠᱟ ᱨᱮ ᱢᱮᱱᱟᱢᱟ ᱦᱮᱸ ᱢᱮᱱᱮᱫ ᱠᱟᱱ ᱛᱟᱦᱮᱱᱟᱞᱤᱧ ᱢᱟᱱᱮ ᱥᱟᱭᱠᱮᱞ ᱛᱮᱞᱤᱧ ᱪᱟᱞᱟᱜ ᱠᱟᱱ ᱛᱟᱦᱮᱸ ᱛᱚ ᱫᱤᱭᱮ ᱥᱟᱭᱠᱮᱞ ᱠᱷᱚᱱ ᱞᱤᱧ ᱧᱩᱨᱦᱟᱹ ᱟᱠᱟᱱᱟ ᱟᱫᱚ ᱠᱟᱴᱟ ᱛᱷᱚᱲᱟ ᱦᱟᱹᱥᱩᱭᱮᱫ ᱞᱤᱧᱟᱹ ᱚᱱᱟ ᱜᱮᱞᱤᱧ ᱢᱮᱱᱮᱫ ᱠᱟᱱ ᱛᱟᱦᱮᱸᱜᱫᱼᱟ ᱡᱮ ᱦᱮᱡ ᱠᱟᱛᱮᱫ ᱛᱷᱚᱲᱟ ᱵᱤᱱ ᱧᱮᱞ ᱛᱟᱹᱞᱤᱧᱟᱹ ᱠᱷᱟᱱ ᱨᱟᱱ ᱠᱚᱵᱤᱱ ᱮᱢ ᱦᱚᱴᱚ ᱟᱹᱞᱤᱧ ᱠᱷᱟᱡ ᱵᱷᱟᱜᱮ ᱦᱭᱭ ᱠᱚᱜᱼᱟ ᱴᱷᱤᱠ ᱜᱮᱭᱟ ᱥᱩᱱᱩᱢ ᱫᱤᱭᱮᱞᱤᱧ ᱢᱟᱹᱞᱤᱥ ᱦᱚᱪᱚ ᱠᱚᱣᱟ ᱛᱚ ᱦᱮᱸ ᱴᱷᱤᱠ ᱜᱮᱭᱟ ᱛᱟᱦᱚᱞᱮ ᱥᱩᱱᱩᱢ ᱫᱤᱭᱮᱞᱤᱧ ᱢᱟᱹᱞᱤᱥ ᱦᱚᱪᱚ ᱦᱟᱛᱟᱲᱮᱫ ᱠᱚᱣᱟ ᱦᱤᱡᱩᱜ ᱵᱮᱱ ᱟᱨ ᱯᱷᱤ ᱠᱚ ᱛᱤᱱᱢᱟᱹᱜ ᱵᱮᱱ ᱦᱟᱛᱟᱣᱟ ᱴᱷᱤᱠ ᱜᱮᱭᱟ ᱛᱟᱦᱚᱞᱮ ᱦᱤᱡᱩᱜ ᱵᱮᱱ ᱫᱚᱦᱚᱭ ᱮᱫᱟᱹᱞᱤᱧ